ᱵᱷᱟᱨᱚᱛ ᱨᱮᱱ ᱦᱚᱲ ᱠᱩᱥᱤᱭᱟᱜ ᱠᱷᱮᱞᱳᱰ ᱠᱚᱨᱮᱱᱟᱜ ᱧᱩᱛᱩᱢ ᱫᱚ ᱦᱩᱭᱩᱜ ᱠᱟᱱᱟ ᱠᱟᱵᱟᱰᱤ ᱯᱷᱩᱴᱵᱚᱞ ᱠᱨᱤᱠᱮᱴ ᱦᱚᱠᱤ ᱴᱮᱱᱤᱥ ᱫᱟᱵᱟ ᱟᱨ ᱥᱮᱨᱟ ᱠᱷᱮᱞᱳᱰᱤᱭᱟᱹ ᱦᱤᱥᱟᱹᱵᱛᱮ ᱢᱮᱱ ᱜᱟᱱᱚᱜᱚᱜᱼᱟ ᱯᱷᱩᱴᱵᱚᱞᱟᱨ ᱨᱮᱱ ᱫᱚ ᱥᱩᱱᱤᱞ ᱪᱷᱮᱛᱨᱤ ᱟᱨ ᱠᱨᱤᱠᱮᱴ ᱨᱮᱱ ᱫᱚ ᱵᱤᱨᱟᱴ ᱠᱳᱦᱚᱞᱤ